ᱦᱮᱸ ᱩᱱᱤ ᱚᱠᱚᱭᱮ ᱢᱮᱱᱫᱟᱭ ᱦᱮᱸ ᱤᱧ ᱫᱚ ᱪᱟᱹᱥᱤ ᱠᱟᱹᱱᱤᱧ ᱦᱮᱸ ᱪᱟᱥ ᱫᱚ ᱱᱚᱣᱟ ᱩᱛᱩ ᱠᱚᱜᱮᱧ ᱪᱟᱥ ᱠᱟᱫᱟ ᱦᱮᱸ ᱢᱟᱱᱮ ᱵᱮᱸᱜᱟᱲ ᱵᱤᱞᱟᱛᱤ ᱟᱞᱩ ᱟᱲᱟᱜ ᱦᱚᱛᱚᱛ ᱟᱫᱚ ᱟᱢ ᱜᱮ ᱵᱷᱟᱹᱜᱟᱹᱛᱤᱭᱟᱹ ᱫᱚ ᱟᱫᱚ ᱪᱮᱫᱞᱮᱠᱟ ᱨᱮᱹᱴᱛᱮᱢ ᱦᱟᱛᱟᱣᱫᱟ ᱱᱤᱛᱳᱜ ᱪᱮᱫᱞᱮᱠᱟ ᱵᱟᱡᱟᱨ ᱪᱟᱹᱞᱩᱜ ᱠᱟᱱᱟ

ᱟᱲᱟᱜ ᱫᱚ ᱪᱮᱫᱞᱮᱠᱟᱧ ᱟᱲᱟᱜ ᱟᱢᱟ ᱚᱱᱟ ᱜᱮᱛᱚ ᱵᱮᱸᱜᱟᱲᱮᱢ ᱢᱮᱱᱫᱟ ᱠᱩᱲᱤ ᱴᱟᱠᱟ ᱛᱚ ᱚᱸᱰᱮ ᱡᱩᱫᱤ ᱯᱚᱸᱪᱤᱥ ᱴᱟᱠᱟ ᱵᱟᱝ ᱤᱧ ᱧᱟᱢᱟ ᱵᱤᱞᱟᱛᱤ ᱛᱤᱨᱤᱥ ᱴᱟᱠᱟ ᱢᱮᱱᱫᱮ ᱚᱸᱰᱮ ᱡᱩᱫᱤ ᱯᱚᱸᱭᱛᱨᱤᱥ ᱴᱟᱠᱟ ᱵᱟᱹᱧ ᱧᱟᱢᱟ ᱪᱮᱫᱞᱮᱠᱟ ᱠᱟᱛᱮ ᱤᱧ ᱮᱢᱟᱢᱟ

ᱟᱫᱚ ᱤᱧ ᱢᱟ ᱚᱱᱟ ᱦᱚᱛᱮᱡ ᱛᱮᱜᱮ ᱛᱚ ᱢᱚᱬᱮ ᱴᱟᱠᱟ ᱜᱮᱧ ᱢᱮᱱ ᱩᱛᱟᱹᱨᱟᱢ ᱠᱟᱱᱟ ᱤᱧ ᱫᱚᱹᱧ ᱦᱟᱛᱟᱣᱟ ᱟᱨ ᱵᱟᱠᱷᱟᱡ ᱫᱚ ᱮᱴᱟᱜ ᱯᱟᱹᱭᱠᱟᱹᱨ ᱠᱩᱧ ᱧᱮᱞ ᱠᱚᱣᱟ ᱵᱟᱢ ᱤᱢᱤᱧ ᱠᱷᱟᱡ ᱫᱚ ᱟᱪᱪᱷᱟ ᱴᱷᱤᱠ ᱟᱪᱷᱮ ᱛᱚᱵᱮ ᱤᱱᱠᱟ ᱜᱮᱧ ᱜᱟᱞᱢᱟᱨᱟᱣᱫᱟ ᱢᱟ ᱯᱚᱨᱮ